ᱵᱤᱨᱫᱟᱹᱜᱟᱲ ᱥᱟᱶᱛᱮ ᱥᱮᱹᱨᱮᱹᱧ ᱨᱮᱭᱟᱜ ᱴᱟᱨᱦᱟᱣ ᱦᱩᱭᱩᱜᱼᱟ ᱱᱚᱝᱠᱟ ᱜᱮ ᱡᱮᱢᱚᱱ ᱯᱟᱲᱦᱟᱜ ᱚᱠᱛᱚ ᱫᱚ ᱯᱟᱲᱦᱟᱣ ᱠᱟᱛᱮ ᱛᱟᱨᱯᱚᱨ ᱠᱟᱹᱢᱤ ᱥᱩᱢᱟᱹᱭ ᱠᱟᱹᱢᱤ ᱥᱟᱶᱼᱥᱟᱶᱛᱮ ᱥᱮᱹᱨᱮᱹᱧ ᱚᱱᱠᱟᱜᱮ